ᱟᱞᱮ ᱥᱚᱨᱠᱟᱨ ᱦᱚᱸ ᱡᱟᱭᱜᱟ ᱱᱚᱣᱟ ᱨᱮᱡᱮᱫ ᱞᱮᱭᱟ ᱠᱚ ᱛᱚᱞᱮ ᱧᱮᱞᱮᱫᱼᱟᱞᱮ ᱠᱚᱥᱤᱥ ᱠᱟᱛᱮᱞᱮ ᱫᱚᱦᱚᱭᱮᱫᱟ ᱡᱩᱫᱤᱞᱮ ᱧᱟᱢ ᱨᱩᱣᱟᱹᱲᱟ ᱪᱮᱫ ᱦᱮᱱᱟᱜ ᱛᱟᱞᱮᱭᱟ ᱡᱟᱦᱟᱸ ᱛᱤᱱᱟᱹᱜ ᱜᱮ ᱟᱫᱚ ᱚᱱᱟ ᱠᱚᱦᱚᱸ ᱠᱚ ᱨᱮᱡ ᱨᱩᱣᱟᱹᱲᱮᱫ ᱞᱮᱭᱟ ᱦᱟᱛᱟᱣᱮᱫ ᱟᱞᱮ ᱮᱱᱠᱷᱟᱱ ᱥᱚᱨᱠᱟᱨ ᱴᱷᱮᱱᱞᱮ ᱪᱟᱞᱟᱜᱼᱟ ᱥᱚᱨᱠᱟᱨ ᱴᱷᱮᱱ ᱠᱷᱚᱱ ᱪᱟᱞᱟᱣ ᱠᱟᱛᱮ ᱥᱚᱨᱠᱟᱨ ᱦᱚᱸᱭ ᱢᱮᱱᱟ ᱡᱮ ᱦᱮᱸᱛᱚ ᱟᱞᱚᱯᱮ ᱵᱟᱹᱜᱤᱭᱟᱜᱼᱟ ᱮᱢᱟ ᱯᱮᱜᱮᱭᱟ ᱠᱚ ᱟᱨᱯᱮ ᱦᱟᱛᱟᱣ ᱜᱮᱭᱟ ᱟᱯᱮᱦᱚᱸ ᱵᱟᱝᱠᱷᱟᱱ ᱚᱠᱟ ᱛᱮᱯᱮ ᱪᱟᱞᱟᱜᱼᱟ ᱱᱮᱛᱟ ᱠᱚ ᱱᱮᱛᱟᱨ ᱫᱚᱠᱚ ᱨᱮᱰᱤᱜ ᱠᱟᱱᱟ ᱠᱚ ᱱᱚᱣᱟ ᱠᱚ ᱢᱮᱱᱫᱟ ᱠᱚ ᱟᱞᱮᱭᱟᱜ ᱠᱟᱱᱟ ᱟᱞᱮᱞᱮ ᱦᱟᱛᱟᱣ ᱨᱩᱣᱟᱹᱲ ᱛᱟᱞᱮᱭᱟ ᱟᱨ ᱟᱞᱮᱞᱮ ᱢᱮᱱᱫᱟ ᱟᱞᱮᱞᱮ ᱦᱟᱛᱟᱣ ᱨᱩᱣᱟᱹᱲ ᱛᱟᱞᱮᱭᱟ ᱮᱱᱠᱷᱟᱱ ᱛᱚ ᱥᱟᱯᱚᱴᱟᱨ ᱞᱟᱹᱜᱤᱫ ᱦᱚᱲ ᱪᱟᱹᱦᱤ ᱦᱚᱲ ᱵᱟᱢ ᱤᱭᱟᱹ ᱞᱮᱠᱷᱟᱡ ᱛᱚ ᱵᱩᱫᱽᱫᱷᱤ ᱢᱮᱱᱟᱜ ᱛᱟᱢᱟ ᱦᱚᱲᱮᱢ ᱥᱟᱵᱮᱭᱟ ᱛᱚᱵᱮ ᱛᱚ ᱦᱚᱲᱮᱢ ᱤᱫᱤᱭᱮᱭᱟ ᱛᱚᱵᱮ ᱛᱚ ᱩᱱᱤ ᱚᱸᱰᱮ ᱡᱟᱦᱟᱸᱨᱮ ᱮᱢᱟᱜᱼᱟ ᱡᱮᱵᱮᱱ ᱦᱮᱸ ᱱᱚᱣᱟ ᱫᱚ ᱱᱩᱠᱩᱣᱟᱜ ᱠᱟᱱ ᱜᱮᱭᱟ ᱱᱩᱠᱩᱜᱮ ᱟᱨᱚ ᱠᱚ ᱧᱟᱢ ᱨᱩᱣᱟᱹᱲ ᱢᱟ ᱚᱱᱟᱛᱮ ᱧᱟᱢ ᱫᱚ ᱧᱟᱢ ᱨᱩᱣᱟᱹᱲ ᱜᱮᱭᱟᱞᱮ ᱥᱚᱨᱠᱟᱨᱮ ᱡᱩᱫᱤ ᱢᱮᱱᱟᱭᱛᱚ ᱚᱞᱟᱭ ᱛᱚ ᱟᱨ ᱥᱚᱨᱠᱟᱨᱮ ᱮᱭᱟᱭ ᱛᱚ ᱛᱚ ᱟᱨ ᱟᱪᱪᱷᱟᱜᱼᱟ ᱟᱨ ᱛᱤᱸᱜᱩᱱᱟᱞᱮ ᱛᱚ ᱛᱤᱸᱜᱩᱜᱮ ᱦᱩᱭᱩᱜ ᱛᱟᱞᱮᱭᱟ ᱵᱟᱞᱮ ᱛᱤᱸᱜᱩ ᱞᱮᱱᱠᱷᱟᱱ ᱛᱚ ᱵᱟᱭ ᱡᱩᱛᱩᱜ ᱠᱟᱱ ᱛᱟᱞᱮᱭᱟ ᱛᱚ ᱫᱚᱢᱮ ᱠᱷᱟᱱ ᱫᱷᱤᱨᱮ ᱫᱷᱤᱨᱮᱛᱮ ᱥᱟᱱᱟᱢ ᱠᱚ ᱨᱮᱡ ᱪᱟᱵᱟ ᱞᱮᱭᱟ ᱟᱠᱚᱠᱚ ᱦᱟᱛᱟᱣ ᱛᱟᱞᱮᱭᱟ ᱡᱚᱛᱚ ᱢᱮᱱᱠᱷᱟᱱ ᱱᱚᱜᱼᱚ ᱱᱚᱝᱠᱟ ᱵᱮᱯᱟᱨ ᱫᱚ ᱱᱚᱣᱟ ᱵᱮᱯᱟᱨ ᱨᱮᱫᱚ ᱪᱮᱫ ᱞᱮᱠᱟᱛᱮ ᱠᱟᱢᱮ ᱮᱢᱟ ᱟᱞᱮ ᱜᱮᱠᱚ ᱢᱮᱫ ᱞᱮᱭᱟ ᱟᱞᱮᱭᱟᱜ ᱟᱹᱜᱩ ᱠᱚ ᱥᱟᱱᱟᱢ ᱠᱚ ᱦᱟᱛᱟᱣ ᱛᱟᱞᱮᱭᱟ ᱛᱚ ᱵᱟᱭ ᱡᱩᱛᱩᱜ ᱠᱟᱱᱟ ᱦᱚᱲ ᱫᱚ ᱵᱟᱝᱵᱚᱱ ᱵᱮᱥᱟ ᱟᱨ ᱵᱟᱠᱷᱟᱱ ᱵᱚᱦᱩᱛ ᱵᱚᱱ ᱵᱷᱟᱹᱞᱤ ᱜᱮᱭᱟ